ᱨᱟᱡᱽ ᱦᱳᱴᱮᱞ ᱞᱟᱜᱟᱣ ᱟᱠᱟᱱᱟ ᱤᱧ ᱟᱡᱷᱳ ᱢᱩᱨᱢᱩᱧ ᱞᱟᱹᱭᱮᱫᱼᱟ

ᱟᱞᱮ ᱢᱮᱱᱟᱜ ᱞᱮᱭᱟ ᱫᱚᱥ ᱡᱚᱱ ᱫᱚᱥ ᱡᱚᱱ ᱨᱮᱭᱟᱜ ᱫᱟᱠᱟ ᱟᱨ ᱡᱤᱞ ᱩᱛᱩ